ᱤᱧ ᱫᱚ ᱟᱭᱢᱟ ᱠᱤᱪᱷᱩ ᱥᱮᱞᱟᱭ ᱥᱮ ᱪᱤᱛᱟᱹᱨ ᱫᱚ ᱟᱨ ᱠᱤᱪᱨᱤᱪ ᱪᱮᱛᱟᱱ ᱨᱮ ᱪᱤᱛᱟᱹᱨ ᱵᱮᱱᱟᱣ ᱥᱮ ᱥᱮᱞᱟᱭ ᱠᱚᱫᱚ ᱠᱟᱹᱢᱤ ᱵᱟᱲᱟᱭ ᱜᱮᱭᱟ ᱛᱚ ᱟᱵᱚ ᱱᱚᱣᱟ ᱥᱟᱱᱛᱟᱲ ᱥᱚᱢᱟᱡᱽ ᱨᱮᱫᱚ ᱡᱮᱢᱚᱱ ᱡᱟᱦᱟᱸ ᱵᱚᱸᱜᱟᱱ ᱠᱚᱨᱮᱫ ᱡᱟᱦᱟᱸ ᱠᱤᱪᱨᱤᱪ ᱠᱚ ᱞᱟᱜᱟᱜᱼᱟ ᱚᱱᱟ ᱠᱚᱨᱮ ᱫᱚ ᱚᱱᱟ ᱢᱮᱥᱤᱱᱛᱮ ᱥᱮᱞᱟᱭᱟᱜ ᱥᱮ ᱡᱟᱦᱟᱸ ᱪᱤᱛᱟᱹᱨ ᱵᱮᱱᱟᱣ ᱟᱜ ᱫᱚ ᱵᱟᱝ ᱞᱟᱜᱟᱜ ᱵᱟᱵᱚᱱ ᱵᱮᱵᱚᱦᱟᱨ ᱜᱮᱭᱟ ᱚᱱᱟᱫᱚ ᱛᱳ ᱱᱮᱛᱟᱨᱟᱜ ᱤᱭᱟᱹ ᱫᱚ ᱢᱮᱥᱤᱱ ᱛᱮᱜᱮ ᱵᱮᱥᱤ ᱠᱤᱪᱨᱤᱪ ᱠᱚᱦᱚᱸ ᱠᱤᱪᱨᱤᱪ ᱩᱯᱚᱨ ᱥᱮᱞᱟᱭ ᱡᱚᱛᱚᱜᱮ ᱢᱮᱥᱤᱱ ᱛᱮᱜᱮ ᱦᱩᱭᱩᱜ ᱠᱟᱱᱟ ᱠᱤᱱᱛᱩ ᱚᱱᱟ ᱠᱚ ᱢᱮᱥᱤᱱ ᱥᱮᱞᱟᱭ ᱫᱚ ᱚᱱᱮ ᱟᱵᱚ ᱫᱚ ᱚᱱᱟ ᱠᱤᱪᱨᱤᱪ ᱠᱚᱫᱚ ᱡᱟᱦᱟᱸ ᱵᱚᱸᱜᱟᱼᱵᱩᱨᱩ ᱠᱟᱹᱢᱤ ᱨᱮᱦᱚᱸ ᱵᱟᱝᱵᱚᱱ ᱞᱟᱜᱟᱣ ᱫᱟᱲᱮᱭᱟᱜᱼᱟ ᱛᱳ ᱤᱧ ᱫᱚ ᱡᱮᱢᱚᱱ ᱤᱧᱟᱹᱜ ᱛᱤ ᱛᱮ ᱪᱤᱛᱟᱹᱨ ᱠᱚ ᱚᱱᱟ ᱞᱩᱜᱽᱲᱤ ᱪᱮᱛᱟᱱ ᱠᱚᱨᱮ ᱦᱚᱸ ᱵᱮᱱᱟᱣ ᱵᱟᱲᱟᱭ ᱜᱮᱭᱟ ᱛᱳ ᱡᱟᱦᱟᱸᱭ ᱦᱚᱲ ᱠᱚᱫᱚ ᱤᱧ ᱴᱷᱮᱱ ᱠᱷᱚᱱ ᱦᱚᱸ ᱚᱱᱟ ᱠᱚ ᱠᱤᱪᱨᱤᱪ ᱦᱚᱸᱠᱚ ᱤᱫᱤᱭᱮᱫ ᱠᱟᱱ ᱜᱮᱭᱟ ᱛᱳ ᱚᱱᱟ ᱠᱚ ᱜᱮ ᱤᱧᱫᱩᱧ ᱠᱟᱹᱢᱤ ᱵᱟᱲᱟᱭᱟ ᱟᱨ ᱡᱮᱢᱚᱱ ᱢᱟᱱᱮ ᱢᱮᱥᱤᱱ ᱨᱮᱫᱚ ᱛᱟᱲᱟᱛᱟᱲᱤ ᱥᱮᱞᱟᱭᱚᱜᱼᱟ ᱴᱷᱤᱠ ᱜᱮᱭᱟ ᱠᱤᱱᱛᱩ ᱱᱤᱡᱮ ᱛᱤ ᱛᱮᱢ ᱵᱮᱱᱟᱣ ᱠᱟᱜ ᱠᱷᱟᱱ ᱡᱟᱦᱟᱸ ᱪᱤᱛᱟᱹᱨ ᱥᱮ ᱥᱮᱞᱟᱭ ᱚᱱᱟ ᱫᱚ ᱟᱭᱢᱟ ᱫᱤᱱᱜᱮ ᱴᱤᱠᱟᱹᱣ ᱛᱟᱦᱮᱸᱱᱟ ᱟᱵᱚ ᱫᱚ ᱪᱮᱥ ᱤᱭᱟᱹ ᱟᱵᱚ ᱫᱚᱵᱚᱱ ᱠᱷᱚᱡᱚᱜᱼᱟ ᱡᱮ ᱢᱟᱱᱮ ᱢᱮᱥᱤᱱ ᱥᱮᱞᱟᱭᱜᱮ ᱧᱮᱞᱛᱮ ᱢᱚᱡᱽ ᱧᱮᱞᱚᱜ ᱨᱮᱦᱚᱸ ᱠᱤᱱᱛᱩ ᱚᱱᱟ ᱫᱚ ᱵᱮᱥᱤ ᱫᱤᱱ ᱫᱚ ᱴᱤᱠᱟᱹᱣ ᱫᱚ ᱵᱟᱝ ᱛᱟᱦᱮᱸᱱᱟ ᱠᱤᱱᱛᱩ ᱱᱤᱡᱮ ᱛᱤ ᱛᱮ ᱡᱟᱦᱟᱸ ᱥᱮᱞᱟᱭ ᱠᱟᱜ ᱠᱷᱟᱱ ᱥᱮ ᱪᱤᱛᱟᱹᱨᱮᱢ ᱵᱮᱱᱟᱣ ᱠᱟᱜ ᱠᱷᱟᱱ ᱚᱱᱟ ᱫᱚ ᱟᱭᱢᱟ ᱫᱤᱱ ᱴᱤᱠᱟᱹᱣ ᱛᱟᱦᱮᱸᱱᱟ ᱛᱳ ᱱᱚᱜᱼᱚᱭ ᱡᱟᱦᱟᱸ ᱵᱚᱸᱜᱟᱼᱵᱩᱨᱩ ᱠᱚᱨᱮ ᱡᱟᱦᱟᱸ ᱠᱤᱪᱨᱤᱪ ᱠᱚᱨᱮᱫ ᱠᱤᱪᱨᱤᱪ ᱠᱚ ᱥᱮ ᱵᱟᱯᱞᱟ ᱠᱚᱨᱮ ᱡᱟᱦᱟᱸ ᱥᱤᱸᱫᱩᱨ ᱠᱷᱟᱹᱰᱤ ᱠᱚ ᱚᱱᱟ ᱠᱚ ᱞᱟᱜᱟᱜᱼᱟ ᱛᱳ ᱚᱱᱟ ᱠᱚ ᱦᱚᱸ ᱤᱧ ᱴᱷᱮᱱ ᱠᱷᱚᱱ ᱦᱚᱸᱠᱚ ᱤᱫᱤᱭ ᱜᱮᱭᱟ ᱥᱮ ᱡᱟᱦᱟᱸᱭ ᱡᱩᱫᱤ ᱚᱱᱟ ᱥᱮᱞᱟᱭ ᱦᱩᱭᱩᱜᱼᱟ ᱢᱟᱱᱮ ᱛᱤ ᱛᱮᱜᱮ ᱚᱱᱟ ᱠᱚᱫᱚ ᱥᱮᱞᱟᱭ ᱦᱩᱭᱩᱜᱼᱟ ᱛᱳ ᱚᱱᱟ ᱠᱚ ᱦᱚᱸ ᱤᱧ ᱴᱷᱮᱱ ᱠᱷᱚᱱ ᱠᱚ ᱤᱫᱤᱭᱮᱫ ᱠᱟᱱ ᱜᱮᱭᱟ ᱛᱚ ᱚᱱᱠᱟ ᱛᱮᱜᱮ ᱤᱧ ᱫᱚ ᱚᱱᱟ ᱠᱚ ᱜᱤᱧ ᱠᱟᱹᱢᱤ ᱵᱟᱲᱟᱭᱮᱫᱟ ᱱᱮᱛᱟᱨ ᱫᱚ ᱟᱨ ᱢᱟᱱᱮ ᱡᱟᱦᱟᱸ ᱛᱤ ᱛᱮ ᱪᱤᱛᱟᱹᱨ ᱵᱮᱱᱟᱜᱼᱟ ᱛᱳ ᱚᱱᱟ ᱠᱚᱫᱚ ᱡᱮᱢᱚᱱ ᱥᱩᱛᱟᱹᱢ ᱵᱟᱡᱟᱨ ᱠᱷᱚᱱ ᱠᱤᱨᱤᱧ ᱟᱹᱜᱩ ᱠᱟᱛᱮᱫ ᱥᱩᱭ ᱛᱟᱨᱯᱚᱨᱮ ᱱᱟᱱᱟ ᱨᱚᱠᱚᱢ ᱥᱩᱛᱟᱹᱢ ᱛᱮ ᱚᱱᱟ ᱤᱭᱟᱹ ᱠᱚᱫᱚ ᱵᱮᱱᱟᱣ ᱦᱩᱭᱩᱜᱼᱟ ᱪᱤᱛᱟᱹᱨ ᱫᱚ ᱛᱚᱵᱮ ᱠᱷᱟᱱ ᱢᱟᱱᱮ ᱦᱚᱲᱦᱚᱸ ᱟᱹᱰᱤᱜᱟᱱ ᱦᱚᱲ ᱦᱚᱸᱠᱚ ᱠᱩᱥᱤᱭᱟᱜ ᱠᱟᱱ ᱜᱮᱭᱟ ᱥᱮ ᱟᱭᱢᱟ ᱫᱤᱱ ᱱᱚᱣᱟ ᱫᱚ ᱴᱤᱠᱟᱹᱣ ᱛᱟᱦᱮᱱ ᱠᱟᱱᱟ ᱞᱟᱲᱟᱜ ᱨᱮᱱᱟᱜ ᱪᱟᱱᱥ ᱫᱚ ᱠᱚᱢᱜᱮ ᱛᱟᱦᱮᱱ ᱠᱟᱱᱟ